ᱯᱟᱹᱦᱤᱞ ᱫᱚ ᱮᱱᱮᱡ ᱥᱮᱨᱮᱧ ᱞᱮᱫᱟᱠᱚ ᱨᱩ ᱨᱚᱢᱚᱡ ᱞᱮᱠᱟᱛᱮ ᱢᱟᱲᱟᱝ ᱢᱟᱲᱟᱝ ᱦᱚᱲ ᱠᱚᱫᱚ ᱱᱟᱦᱟᱜ ᱟᱠᱟᱱ ᱦᱚᱲ ᱠᱚᱫᱚ ᱱᱮᱛᱟᱨᱼᱢᱟ ᱯᱟᱹᱦᱤᱞᱟᱜ ᱮᱱᱮᱡ ᱠᱚ ᱡᱚᱛᱚ ᱠᱚ ᱪᱟᱵᱟ ᱠᱮᱫᱟ ᱱᱮᱛᱟᱨᱢᱟ ᱦᱟᱱᱮ ᱰᱤᱡᱮ ᱛᱮᱠᱚ ᱮᱱᱮᱡᱼᱟ ᱯᱟᱹᱦᱤᱞ ᱞᱮᱠᱟ ᱫᱚ ᱩᱱ ᱫᱤᱱ ᱫᱚ ᱦᱟᱯᱛᱟ ᱯᱤᱪᱷᱤ ᱞᱟᱜᱽᱬᱮ ᱠᱚ ᱮᱱᱮᱡ ᱛᱟᱦᱮᱱ ᱟᱨ ᱱᱮᱛᱟᱨ ᱫᱚ ᱚᱱᱟ ᱡᱩᱜᱽ ᱦᱚᱸ ᱪᱟᱵᱟᱭᱮᱱᱟ ᱡᱮᱢᱚᱱ ᱱᱮᱛᱟᱨ ᱠᱚ ᱜᱤᱫᱽᱨᱟᱹ ᱠᱚᱫᱚ ᱮᱱᱮᱡ ᱥᱮᱨᱮᱧ ᱦᱚᱸᱠᱚ ᱵᱟᱹᱜᱤ ᱠᱮᱫᱟ ᱱᱤᱛᱼᱢᱟ ᱡᱟᱦᱟᱸᱨᱮ ᱦᱟᱱᱮ ᱛᱩᱢᱫᱟᱜ ᱴᱟᱢᱟᱠ ᱫᱚ ᱢᱟᱞᱚᱴᱮᱱᱟ ᱱᱮᱛᱟᱨᱼᱢᱟ ᱡᱟᱦᱟᱸ ᱛᱤᱱ ᱨᱮᱜᱮ ᱰᱤᱡᱮ ᱜᱮᱵᱚᱱ ᱟᱹᱜᱩᱭᱮᱜᱼᱟ ᱞᱟᱜᱽᱬᱮ ᱦᱚᱸ ᱫᱚᱝ ᱛᱮᱵᱚᱱ ᱮᱱᱮᱡ ᱠᱟᱱᱟ ᱟᱨ ᱫᱚᱝ ᱦᱚᱸ ᱞᱟᱜᱽᱬᱮ ᱛᱮᱵᱚᱱ ᱮᱱᱮᱡ ᱠᱟᱱᱟ ᱯᱟᱹᱦᱤᱞ ᱞᱮᱠᱟᱱ ᱞᱮᱠᱟᱫᱚ ᱨᱩᱥᱤᱠ ᱨᱚᱢᱚᱡᱽ ᱫᱚ ᱵᱟᱹᱪᱩᱜ ᱟᱹᱱᱤᱡ ᱱᱤᱛᱳᱜ ᱫᱚ ᱚᱱᱟ ᱠᱚᱫᱚ ᱢᱟᱞᱚᱴᱮᱱᱟ ᱱᱟᱦᱟᱜ ᱡᱩᱜᱽ ᱫᱚ ᱨᱩ ᱜᱤᱫᱽᱨᱟᱹ ᱠᱚᱦᱚᱸ ᱨᱩ ᱮᱱᱮᱡ ᱥᱮᱨᱮᱧ ᱦᱚᱸᱠᱚ ᱦᱤᱲᱤᱧ ᱪᱟᱵᱟ ᱠᱮᱫᱟ ᱚᱱᱟ ᱞᱮᱠᱟᱛᱮ ᱱᱮᱛᱟᱨ ᱫᱚ ᱱᱚᱣᱟ ᱦᱚᱸ ᱱᱟᱜ ᱟᱨ ᱢᱤᱫ ᱫᱤᱱᱛᱮᱫᱚ ᱡᱚᱛᱚᱠᱚ ᱢᱟᱞᱚᱴ ᱪᱟᱵᱟᱭᱟ